ᱱᱟᱦᱟᱜ ᱫᱤᱱ ᱨᱮ ᱟᱹᱛᱩ ᱴᱚᱞᱟ ᱠᱚᱨᱮ ᱠᱟᱹᱴᱤᱡ ᱪᱮᱬᱮ ᱠᱚ ᱵᱟᱝ ᱠᱚ ᱧᱮᱞᱚᱜ ᱠᱟᱱᱟ ᱱᱚᱣᱟ ᱨᱮᱱᱟᱜ ᱚᱡᱮ ᱫᱚ ᱦᱩᱭᱩᱜ ᱠᱟᱱᱟ ᱱᱤᱛᱳᱜ ᱡᱟᱦᱟᱸ ᱢᱳᱵᱟᱭᱤᱞ ᱢᱳᱵᱟᱭᱤᱞ ᱨᱮ ᱡᱟᱦᱟᱸ ᱢᱟᱨᱟᱝ ᱢᱟᱨᱟᱝ ᱴᱟᱣᱟᱨ ᱵᱟᱹᱭᱥᱟᱹᱣ ᱟᱠᱟᱱᱟ ᱚᱱᱟ ᱴᱟᱣᱟᱨ ᱨᱮ ᱡᱟᱦᱟᱸ ᱨᱮᱰᱤᱭᱮᱥᱮᱱ ᱡᱟᱦᱟᱸ ᱫᱟᱲᱮᱛᱮ ᱟᱵᱚ ᱢᱳᱵᱟᱭᱤᱞ ᱨᱮ ᱠᱟᱛᱷᱟ ᱵᱚᱱ ᱪᱟᱯᱟᱞ ᱠᱟᱱᱟ ᱟᱨ ᱚᱱᱟ ᱨᱮᱱᱟᱜ ᱚᱨᱥᱚᱝ ᱜᱮ ᱱᱤᱛᱳᱜ ᱫᱚ ᱟᱹᱰᱤ ᱩᱱᱠᱩ ᱵᱟᱝᱠᱚ ᱥᱟᱦᱟᱣ ᱫᱟᱲᱮᱭᱟᱜ ᱠᱟᱱᱟ ᱚᱱᱟ ᱨᱮᱰᱤᱭᱮᱥᱮᱱ ᱟᱠᱚᱣᱟᱜ ᱵᱚᱦᱚᱜ ᱨᱮ ᱰᱷᱮᱨ ᱛᱮᱫ ᱛᱟᱹᱯᱤᱧᱚᱜ ᱠᱟᱱᱟ ᱟᱨ ᱡᱟᱦᱟᱸ ᱚᱱᱟ ᱠᱷᱟᱹᱛᱤᱨᱼᱛᱮ ᱚᱱᱟ ᱟᱠᱚᱣᱟᱜ ᱵᱨᱮᱱ ᱛᱟᱠᱚ ᱠᱷᱟᱨᱟᱯᱚᱜ ᱠᱟᱱᱟ ᱚᱱᱟ ᱠᱷᱟᱹᱛᱤᱨᱼᱛᱮ ᱱᱤᱛᱚᱝ ᱫᱚ ᱠᱟᱹᱴᱤᱡ ᱪᱮᱬᱮ ᱵᱟᱠᱚ ᱧᱮᱞᱚᱜ ᱠᱟᱱᱟ ᱚᱱᱟ ᱩᱫᱟᱦᱚᱨᱚᱱ ᱫᱚ ᱡᱟᱦᱟᱸ ᱫᱟᱹᱭᱠᱟᱹᱵᱚᱱ ᱢᱮᱛᱟᱜ ᱠᱟᱱᱟ ᱚᱱᱟ ᱞᱮᱠᱟ ᱛᱮᱫᱚ ᱟᱹᱛᱩ ᱚᱲᱟᱜ ᱨᱮ ᱡᱟᱦᱟᱸᱭ ᱠᱚ ᱛᱟᱦᱮᱱᱟ ᱥᱟᱹᱲᱤᱢ ᱨᱮᱠᱚ ᱵᱷᱩᱜᱟᱹᱜ ᱛᱟᱦᱮᱱ ᱡᱟᱦᱟᱸ ᱜᱷᱮᱲᱣᱟ ᱠᱚ ᱛᱟᱦᱮᱱ ᱠᱟᱱᱟ ᱩᱱᱠᱩ ᱜᱷᱟᱲᱣᱟ ᱪᱮᱬᱮ ᱫᱚ ᱱᱤᱛᱳᱜ ᱫᱚ ᱮᱠᱫᱚᱢ ᱟᱫᱚ ᱵᱟᱠᱚ ᱧᱮᱞᱚᱜ ᱠᱟᱱᱟ ᱜᱷᱮᱲᱣᱟ ᱫᱚ ᱩᱱᱠᱩ ᱡᱟᱦᱟᱸᱭ ᱥᱟᱛᱮ ᱞᱟᱛᱟᱨ ᱨᱮ ᱵᱩᱥᱩᱵ ᱠᱚ ᱛᱩᱠᱟᱹᱭᱟ ᱩᱱᱠᱩ ᱜᱷᱟᱲᱣᱟ ᱪᱮᱬᱮ ᱩᱱᱠᱩ ᱫᱚ ᱱᱤᱛᱚᱝ ᱫᱚ ᱱᱚᱣᱟ ᱴᱚᱴᱷᱟ ᱨᱮᱫᱚ ᱠᱚ ᱢᱩᱪᱟᱹᱫ ᱩᱛᱟᱹᱨ ᱟᱠᱟᱱᱟ ᱚᱱᱠᱟᱛᱮ ᱱᱩᱠᱩ ᱫᱚ ᱩᱱᱠᱩ ᱪᱮᱬᱮ ᱠᱚᱫᱚ ᱠᱟᱹᱡ ᱠᱟᱹᱡ ᱪᱮᱬᱮ ᱠᱚ ᱱᱚᱣᱟ ᱨᱮᱰᱤᱭᱳᱥᱮᱱ ᱨᱮᱱᱟᱜ ᱯᱨᱚᱵᱷᱟᱵᱽ ᱛᱮᱜᱮ ᱱᱩᱠᱩ ᱱᱚᱣᱟ ᱟᱹᱛᱩ ᱴᱚᱞᱟ ᱠᱷᱚᱱ ᱫᱚᱠᱚ ᱢᱩᱪᱟᱹᱫ ᱮᱱᱟ ᱡᱮᱞᱮᱠ ᱱᱚᱣᱟ ᱠᱟᱹᱴᱤᱡ ᱪᱮᱬᱮ ᱠᱟᱺᱦᱩ ᱠᱚᱦᱚᱸ ᱠᱟᱺᱦᱩ ᱠᱚᱦᱚᱸ ᱱᱤᱛᱳᱜ ᱫᱚ ᱠᱟᱹᱴᱤᱡ ᱥᱮᱬᱟ ᱜᱮᱭᱟ ᱠᱚ ᱢᱮᱱᱠᱷᱟᱱ ᱫᱚ ᱩᱱᱠᱩ ᱠᱟᱺᱦᱩ ᱦᱚᱸ ᱯᱟᱞᱮᱱ ᱱᱚᱣᱟ ᱨᱮᱰᱤᱭᱮᱥᱮᱱ ᱵᱟᱝ ᱠᱚ ᱥᱟᱦᱟᱣ ᱫᱟᱲᱮᱭᱟᱜ ᱠᱷᱟᱹᱛᱤᱨ ᱛᱮ ᱩᱱᱠᱩ ᱦᱚᱸ ᱱᱤᱛᱳᱜ ᱫᱚᱠᱚ ᱢᱩᱪᱟᱹᱫ ᱤᱫᱤᱭᱮᱱᱟ